ᱦᱮᱞᱳ ᱦᱮᱞᱳ ᱦᱮᱞᱳ ᱤᱧ ᱫᱮᱣᱞᱟ ᱢᱩᱨᱢᱩᱧ ᱢᱮᱱᱮᱫᱼᱟ ᱠᱟᱥᱴᱚᱢᱟᱨ ᱚᱠᱟ ᱦᱳᱴᱮᱞ ᱜᱮᱥᱮ ᱞᱟᱜᱟᱣ ᱦᱳᱴᱮᱞ ᱜᱮᱥᱮ ᱞᱟᱜᱟᱣ ᱠᱟᱱᱟ ᱦᱳᱭ ᱟᱫᱚ ᱦᱳᱴᱮᱞ ᱨᱮ ᱨᱩᱢ ᱠᱚ ᱧᱟᱢᱚᱜ ᱟᱥᱮ ᱵᱟᱝ ᱜᱮ ᱟᱨ ᱤᱭᱟᱹ ᱪᱮᱫ ᱞᱮᱠᱟ ᱵᱷᱟᱲᱟ ᱠᱚᱫᱚ ᱟᱪᱪᱷᱟ ᱟᱨ ᱱᱚᱝᱠᱟ ᱵᱮᱹᱰ ᱠᱚ ᱢᱮᱱᱟᱜᱼᱟ ᱮᱥᱤ ᱯᱟᱝᱠᱷᱟ ᱠᱚ ᱦᱳᱭ ᱡᱟᱦᱟᱸ ᱞᱮᱠᱟ ᱡᱮᱛᱮᱱᱟᱜ ᱥᱩᱵᱤᱫᱷᱟ ᱛᱟᱦᱮᱱ ᱢᱟ ᱵᱟᱛᱷᱨᱩᱢ ᱠᱚ ᱢᱮᱱᱟᱜᱼᱟ ᱵᱟᱛᱷᱨᱩᱢ ᱠᱚ ᱢᱮᱱᱟᱜ ᱟᱥᱮ ᱵᱟᱝ ᱜᱮ ᱚ ᱦᱚᱸ ᱦᱳᱭ ᱵᱟᱛᱷᱨᱩᱢ ᱠᱚ ᱡᱟᱦᱟᱸ ᱞᱮᱠᱟ ᱦᱳᱴᱮᱞ ᱮᱠᱴᱩᱢ ᱵᱩᱠᱼᱟ ᱮᱱᱠᱷᱟᱱ ᱢᱟ ᱵᱟᱛᱷᱨᱩᱢ ᱦᱚᱸ ᱫᱚᱨᱠᱟᱨ ᱜᱮ ᱟᱨ ᱩᱢᱩᱜ ᱩᱢᱩᱜ ᱞᱟᱹᱜᱤᱫ ᱥᱮᱭ ᱨᱚᱠᱚᱢ ᱥᱩᱵᱤᱫᱷᱟ ᱚ ᱛᱟᱦᱮᱱ ᱞᱟᱹᱜᱤᱫ ᱦᱚᱸ ᱵᱮᱹᱰ ᱠᱚ ᱮᱥᱤ ᱮᱱᱠᱷᱟᱱ ᱤᱭᱟᱹ ᱟᱫᱚ ᱟᱹᱞᱤᱧ ᱞᱤᱧ ᱢᱮᱱᱮᱫᱼᱟ ᱨᱩᱢ ᱦᱚᱭᱛᱳ ᱠᱷᱟᱹᱞᱤ ᱢᱟ ᱠᱷᱟᱹᱞᱤ ᱜᱮᱭᱟ ᱥᱮ ᱨᱩᱢ ᱠᱚᱢᱟ ᱦᱳᱭ ᱟᱨ ᱛᱤᱥ ᱛᱤᱥ ᱠᱚᱛᱮ ᱢᱟᱱᱮ ᱚᱱᱠᱟ ᱟᱞᱮ ᱡᱟᱦᱟᱸᱞᱮᱠᱟ ᱥᱟᱺᱜᱤᱧ ᱥᱩᱨ ᱠᱚᱞᱮ ᱪᱟᱞᱟᱜᱼᱟ ᱮᱱᱠᱷᱟᱱ ᱛᱟᱦᱮᱱ ᱨᱮᱭᱟᱜ ᱥᱩᱵᱤᱫᱷᱟ ᱢᱟᱱᱮ ᱟᱞᱚ ᱞᱮ ᱠᱚᱥᱴᱚᱜ ᱢᱟ ᱡᱚᱢᱼᱧᱩ ᱦᱳᱭ ᱦᱳᱭ ᱦᱳᱭ ᱟᱨ ᱱᱚᱣᱟ ᱵᱮᱰᱤᱝ ᱵᱤᱥᱛᱟᱨᱟ ᱠᱚᱦᱚᱸ ᱢᱮᱱᱟᱜ ᱜᱮᱭᱟ ᱥᱮ ᱦᱳᱭ ᱚᱱᱟ ᱠᱚᱜᱮ ᱡᱮᱛᱮᱱᱟᱜ ᱥᱩᱵᱤᱫᱷᱟ ᱠᱷᱟᱱ ᱢᱟ ᱴᱷᱤᱠ ᱜᱮᱭᱟ ᱦᱳᱴᱮᱞ ᱮᱠᱴᱩᱢ ᱧᱟᱢᱟ ᱪᱮᱫ ᱞᱮᱠᱟ ᱠᱚ ᱢᱮᱱᱟ ᱡᱮᱛᱮᱱᱟᱜ ᱥᱩᱵᱤᱫᱷᱟ ᱛᱟᱦᱮᱱ ᱮᱱᱟᱝ ᱜᱮ ᱦᱳᱭ ᱦᱳᱭ ᱟᱫᱚ ᱪᱮᱫ ᱞᱮᱟ ᱥᱤᱸᱜᱟᱲᱟ ᱠᱚᱨᱮᱱᱟᱜ ᱫᱟᱢ ᱠᱚᱫᱚ ᱯᱤᱡᱽᱡᱟ ᱠᱚ ᱯᱤᱡᱽᱡᱟ ᱠᱚ ᱪᱟᱣᱢᱤᱱ ᱯᱤᱡᱽᱡᱟ ᱠᱚ ᱪᱟᱣᱢᱤᱱ ᱠᱚ ᱦᱮᱸ ᱦᱮᱸ ᱡᱟᱦᱟᱸ ᱞᱮᱠᱟ ᱚᱱᱟ ᱦᱚᱸ ᱵᱟᱲᱟᱭ ᱞᱟᱹᱠᱛᱤ ᱠᱟᱱ ᱜᱮᱭᱟ ᱪᱤᱠᱟᱛᱮ ᱢᱟᱲᱟᱝ ᱨᱮ ᱡᱩᱫᱤ ᱪᱮᱫ ᱞᱮᱠᱟ ᱠᱚ ᱢᱮᱱᱟ ᱫᱟᱢ ᱵᱟᱢ ᱵᱟᱲᱟᱭ ᱠᱟᱜᱼᱟ ᱟᱨᱮᱢ ᱦᱳᱴᱮᱞ ᱮᱢ ᱵᱩᱠ ᱠᱟᱜᱼᱟ ᱮᱱᱠᱷᱟᱱ ᱢᱟ ᱢᱩᱥᱠᱤᱞ ᱜᱮᱭᱟ ᱚᱱᱟ ᱞᱟᱹᱜᱤᱫ ᱛᱮ ᱢᱟᱲᱟᱝ ᱨᱮᱞᱤᱧ ᱢᱮᱱᱮᱫᱼᱟ ᱟᱫᱚ ᱚᱱᱟᱜᱮ ᱴᱷᱤᱠ ᱜᱮᱭᱟ ᱛᱚᱵᱮ ᱦᱚᱸ